ᱦᱮᱞᱳ ᱤᱧ ᱵᱤᱫᱽᱫᱟᱫᱷᱚᱨᱯᱩᱨ ᱠᱷᱚᱱ ᱥᱩᱠᱷᱮᱱ ᱤᱧ ᱢᱮᱱᱮᱜᱼᱟ ᱡᱟᱦᱟᱸ ᱟᱞᱮ ᱦᱚᱞᱟ ᱚᱴᱳᱞᱮ ᱴᱷᱤᱠ ᱞᱮᱫᱟ ᱟᱞᱮ ᱵᱳᱞᱯᱩᱨ ᱠᱷᱚᱱ ᱤᱞᱟᱢᱵᱟᱡᱟᱨ ᱪᱟᱞᱟᱜ ᱞᱟᱹᱜᱤᱫᱛᱮ ᱚᱱᱟᱜᱮ ᱤᱧ ᱟᱨ ᱤᱧ ᱨᱮᱱ ᱯᱚᱨᱤᱵᱟᱨ ᱥᱟᱱᱟᱢᱞᱮ ᱨᱮᱰᱤ ᱴᱷᱤᱠ ᱠᱟᱱᱟ ᱥᱮᱛᱟᱜ ᱢᱟᱲᱟᱝ ᱨᱮ ᱪᱟᱞᱟᱜ ᱠᱟᱛᱷᱟ ᱩᱱᱤ ᱰᱨᱟᱭᱵᱷᱟᱨ ᱯᱷᱳᱱ ᱵᱟᱭ ᱥᱟᱵᱮᱫᱼᱟ ᱟᱨ ᱯᱷᱳᱱ ᱵᱟᱭ ᱥᱟᱵᱮᱫᱼᱟ ᱮᱵᱟᱨ ᱯᱚᱭᱥᱟ ᱠᱚᱞᱤᱧ ᱮᱢ ᱟᱠᱫᱟ ᱟᱹᱞᱤᱧ ᱱᱤᱛᱚᱜ ᱪᱮᱛ ᱞᱤᱧ ᱪᱤᱠᱟᱭᱟ ᱢᱟᱱᱮ ᱚᱜᱱᱚᱶᱟ ᱚᱴᱳ ᱟᱵᱤᱱ ᱯᱷᱳᱱ ᱟᱭᱟ ᱥᱮ ᱰᱨᱟᱭᱵᱷᱟᱨ ᱟᱨᱦᱚᱸ ᱵᱮᱱ ᱠᱳᱞ ᱨᱩᱲᱟᱹᱣ ᱠᱟᱭᱟ ᱪᱮᱫᱟᱜ ᱥᱮ ᱟᱹᱞᱤᱧ ᱛᱚ ᱥᱮᱛᱟᱜ ᱢᱟᱲᱟᱝ ᱨᱮ ᱪᱟᱞᱟᱜ ᱠᱟᱛᱷᱟ ᱛᱟᱦᱮᱸ ᱠᱟᱱ ᱛᱟᱞᱤᱧᱟ ᱫᱚ ᱯᱷᱳᱱ ᱟᱭ ᱠᱟᱱᱟᱞᱤᱧ ᱰᱨᱟᱭᱵᱷᱟᱨ ᱯᱷᱳᱱ ᱜᱮ ᱵᱟᱭ ᱨᱤᱥᱤᱵᱷ ᱮᱫᱟ ᱚᱱᱟ ᱡᱟᱭᱜᱟ ᱨᱮ ᱟᱵᱮᱱ ᱪᱮᱫ ᱵᱮᱱ ᱪᱤᱠᱟᱹᱭᱟ ᱮᱴᱟᱜ ᱴᱳᱴᱳ ᱵᱤᱱ ᱴᱷᱤᱠ ᱟᱹᱞᱤᱧᱟ ᱥᱮ ᱰᱨᱟᱭᱵᱷᱟᱨ ᱠᱚᱵᱤᱱ ᱡᱩᱫᱟᱹᱱ ᱠᱚᱵᱤᱱ ᱠᱩᱞ ᱟᱹᱞᱤᱧᱟ ᱚᱱᱟ ᱢᱟᱲᱟᱝ ᱛᱮᱜᱮ ᱟᱹᱞᱤᱧ ᱟᱵᱮᱱᱟᱜ ᱛᱟᱹᱜᱤᱨᱮ ᱦᱮᱱᱟᱜ ᱠᱟᱫ ᱞᱤᱧᱟ ᱪᱮᱫ ᱵᱤᱱ ᱪᱤᱠᱟᱹᱭᱟᱚᱱᱟ ᱫᱚ ᱟᱵᱤᱱ ᱜᱮ ᱱᱤᱛᱳᱜ ᱫᱚ ᱮᱴᱟᱜ ᱴᱳᱴᱳ ᱵᱤᱱ ᱴᱷᱤᱠ ᱟᱹᱞᱤᱧᱟ ᱥᱮ ᱰᱨᱟᱭᱵᱷᱟᱨ ᱠᱚ ᱵᱮᱱ ᱡᱩᱫᱟᱹᱱ ᱠᱚᱵᱤᱱ ᱠᱳᱞ ᱟᱞᱤᱧᱟ ᱚᱱᱟ ᱢᱟᱲᱟᱝ ᱛᱮᱜᱮ ᱟᱹᱞᱤᱧ ᱟᱵᱤᱱᱟᱜ ᱛᱟᱹᱜᱤᱨᱮ ᱦᱮᱱᱟᱜ ᱠᱟᱫ ᱞᱤᱧᱟ ᱪᱮᱫ ᱵᱮᱱ ᱪᱤᱠᱟᱹᱭᱟ ᱚᱱᱟ ᱫᱚ ᱟᱵᱤᱱ ᱜᱮ ᱱᱤᱛᱳᱜ ᱫᱚ ᱛᱟᱲᱟᱛᱟᱲᱤ ᱰᱤᱥᱤᱥᱮᱱ ᱞᱟᱹᱭ ᱟᱹᱞᱤᱧ ᱵᱮᱱ ᱚᱱᱟ ᱛᱮᱞᱤᱧ ᱯᱷᱳᱱᱮᱫ ᱠᱟᱱ ᱛᱟᱦᱮᱸᱫ